ᱢᱚᱱᱮ ᱥᱟᱶᱟᱨ ᱟᱨ ᱵᱮᱥ ᱛᱟᱦᱮᱸᱱ ᱞᱟᱜᱤᱫ ᱛᱮ ᱟᱵᱚ ᱫᱚ ᱟᱭᱢᱟ ᱨᱚᱠᱚᱢ ᱠᱷᱮᱞᱳᱸᱰ ᱦᱩᱭᱩᱜ ᱛᱟᱵᱚᱱᱟ ᱡᱮᱢᱚᱱᱵᱚᱞ ᱵᱚᱞ ᱠᱷᱮᱞᱳᱰ ᱠᱨᱤᱠᱮᱴ ᱠᱷᱮᱞᱳᱰ ᱥᱮ ᱟᱨᱚ ᱮᱢᱟᱱ ᱛᱮᱭᱟᱜ ᱠᱚ ᱛᱚ ᱚᱱᱟ ᱠᱷᱮᱞᱳᱰ ᱫᱚ ᱟᱵᱚ ᱮᱠᱥᱮᱥᱟᱭᱤᱡᱽ ᱢᱟᱫᱽᱫᱷᱚᱢ ᱛᱮᱵᱚᱱ ᱠᱚᱨᱟᱣᱟ ᱪᱮᱫᱟᱜ ᱥᱮ ᱟᱵᱳ ᱦᱚᱲᱢᱚ ᱥᱮ ᱥᱚᱨᱤᱨ ᱫᱚᱦᱚ ᱢᱚᱸᱡᱽ ᱫᱚᱦᱚ ᱞᱟ ᱜᱤᱫ ᱫᱚ ᱛᱮ ᱠᱷᱮᱞᱟ ᱫᱷᱩᱞᱟ ᱵᱷᱟᱜᱤ ᱡᱤᱱᱤᱥ ᱠᱟᱱᱟ ᱠᱷᱮᱞᱳᱰ ᱠᱚ ᱟᱨ ᱠᱤᱪᱷᱩ ᱠᱤᱪᱷᱩ ᱨᱳᱜᱽ ᱢᱮᱱᱟᱜᱼᱟ ᱚᱱᱟ ᱨᱳᱜᱽ ᱫᱚ ᱟᱵᱚ ᱡᱩᱫᱤ ᱮᱠᱥᱮᱥᱟᱭᱤᱡᱽ ᱥᱮ ᱵᱮᱭᱟᱢ ᱴᱮᱭᱟᱢ ᱠᱚ ᱫᱤᱭᱮᱢ ᱠᱚᱨᱟᱣ ᱞᱮᱠᱷᱟᱡ ᱚᱱᱟ ᱨᱳᱜᱽ ᱟᱢ ᱵᱟᱝ ᱧᱟᱢ ᱢᱮᱭᱟ ᱥᱮ ᱦᱚᱲᱢᱚ ᱠᱚ ᱢᱚᱸᱡᱽ ᱛᱟᱦᱮᱸᱱ ᱛᱟᱢᱟ ᱚᱱᱟ ᱞᱟᱜᱤᱫ ᱛᱮ ᱟᱵᱚ ᱫᱚ ᱠᱷᱮᱞ ᱠᱷᱮᱞᱳᱰ ᱥᱮ ᱫᱟᱹᱲ ᱫᱟᱹᱲ ᱫᱚᱱ ᱮᱱᱮᱡ ᱵᱚᱱ ᱠᱚᱨᱟᱣ ᱫᱟ ᱡᱟᱛᱮ ᱢᱚᱸᱡᱽ ᱵᱚᱱ ᱛᱟᱦᱮᱸᱱᱟ